ᱤᱧ ᱡᱩᱣᱟᱹᱱ ᱯᱤᱲᱦᱤ ᱫᱚ ᱩᱫᱩᱜ ᱟᱠᱚᱣᱟ ᱡᱮ ᱟᱵᱚ ᱵᱮᱥᱤ ᱠᱷᱚᱱ ᱵᱮᱥᱤ ᱡᱟᱦᱟᱸ ᱛᱤᱱᱟᱹᱜ ᱜᱮ ᱥᱚᱨᱠᱟᱨᱤ ᱵᱤᱵᱷᱟᱜᱽ ᱢᱮᱱᱟᱜᱼᱟ ᱯᱨᱚᱥᱟᱥᱚᱱᱤᱠ ᱵᱤᱵᱷᱟᱜᱽ ᱢᱮᱱᱟᱜᱼᱟ ᱟᱨ ᱥᱚᱨᱠᱟᱨᱤ ᱦᱚᱲ ᱢᱮᱱᱟᱜ ᱠᱚᱣᱟ ᱥᱮ ᱱᱤᱭᱩᱡᱽ ᱢᱤᱰᱤᱭᱟ ᱢᱮᱱᱟᱜ ᱠᱚᱣᱟ ᱚᱱᱟ ᱡᱚᱛᱚ ᱨᱮᱜᱮ ᱟᱵᱚ ᱦᱚᱸᱵᱚᱱ ᱥᱮᱞᱮᱫ ᱫᱚᱨᱠᱟᱨ

ᱫᱮᱥ ᱫᱩᱱᱤᱭᱟ ᱨᱮᱭᱟᱜ ᱠᱷᱚᱵᱚᱨ ᱯᱟᱸᱡᱟ ᱠᱟᱛᱮ ᱞᱟᱵᱷ ᱫᱚ ᱱᱚᱣᱟ ᱠᱟᱱᱟ ᱠᱤ ᱟᱵᱚ ᱡᱚᱛᱚ ᱠᱚᱜᱮ ᱚᱱᱟ ᱨᱮᱭᱟᱜ ᱡᱟᱱᱠᱟᱨᱤ ᱛᱟᱵᱚᱱ ᱱᱚᱞᱮᱡᱽ ᱛᱟᱵᱚᱱ ᱛᱟᱦᱮᱱᱟ ᱮᱱᱠᱷᱟᱱ ᱟᱵᱚ ᱦᱚᱸ ᱞᱟᱦᱟ ᱨᱮᱵᱚᱱ ᱛᱟᱦᱮᱱᱟ